ᱦᱮᱸ ᱟᱫᱚ ᱟᱹᱞᱤᱧ ᱯᱨᱚᱛᱷᱚᱢ ᱫᱚ ᱟᱹᱞᱤᱧᱟᱜ ᱱᱤᱛᱳᱜ ᱵᱟᱨᱥᱟᱨ ᱥᱟᱞ ᱦᱩᱭ ᱟᱠᱟᱱ ᱜᱮᱭᱟ ᱛᱚ ᱟᱹᱞᱤᱧᱟᱜ ᱵᱮᱵᱽᱥᱟ ᱨᱮᱱᱟᱜ ᱛᱷᱚᱲᱟ ᱜᱟᱱ ᱞᱤᱧ ᱞᱟᱹᱭᱮᱜᱼᱟ ᱟᱹᱞᱤᱧ ᱱᱚᱠᱨᱤ ᱞᱟᱜᱟᱫ ᱢᱟᱱᱮ ᱵᱷᱩᱵᱽᱱᱮᱥᱥᱚᱨ ᱞᱤᱧ ᱪᱟᱞᱟᱣ ᱞᱮᱱᱟ ᱡᱚᱵᱽ ᱱᱚᱠᱨᱤ ᱦᱩᱭ ᱠᱟᱛᱮᱫ ᱢᱟᱱᱮ ᱟᱹᱞᱤᱧ ᱢᱟᱱᱮ ᱵᱤᱥ ᱦᱟᱡᱟᱨ ᱴᱟᱠᱟ ᱠᱚ ᱠᱚᱭ ᱠᱮᱫ ᱞᱤᱧᱟᱹ ᱛᱚ ᱚᱱᱟ ᱦᱚᱸ ᱢᱤᱫᱴᱟᱝ ᱵᱮᱵᱽᱥᱟ ᱠᱟᱱ ᱜᱮᱭᱟ ᱛᱚ ᱟᱹᱞᱤᱧ ᱨᱮᱸᱜᱮᱡ ᱦᱚᱲ ᱚᱠᱟ ᱠᱷᱚᱱᱞᱤᱧ ᱮᱢᱟ ᱦᱮᱡ ᱠᱟᱛᱮᱫ ᱟᱹᱞᱤᱧ ᱦᱩᱲᱩ ᱪᱟᱣᱞᱮ ᱪᱟᱥ ᱠᱮᱫᱟᱞᱤᱧ ᱟᱨ ᱨᱟᱢᱲᱟ ᱠᱚ ᱦᱚᱲᱮᱡ ᱠᱚ ᱪᱟᱥ ᱵᱟᱲᱟ ᱠᱮᱫᱟᱞᱤᱧ ᱛᱚ ᱚᱱᱟ ᱨᱮᱦᱚᱸ ᱢᱟᱱᱮ ᱵᱮᱵᱽᱥᱟ ᱵᱮᱥ ᱛᱮᱦᱚᱸ ᱵᱟᱭ ᱦᱩᱭᱩᱜ ᱠᱟᱱᱟ ᱛᱚ ᱪᱮᱫᱞᱤᱧ ᱪᱤᱠᱟᱹᱭᱟ ᱞᱤᱧ ᱢᱮᱱᱠᱷᱟᱱ ᱟᱹᱰᱤ ᱢᱩᱥᱠᱤᱞ ᱠᱟᱛᱷᱟ ᱵᱮᱵᱽᱥᱟ ᱨᱮᱦᱚᱸ ᱟᱹᱰᱤ ᱢᱩᱥᱠᱤᱞ ᱪᱮᱫᱞᱮᱠᱟ ᱨᱮ ᱟᱵᱚᱣᱟᱜ ᱡᱤᱵᱚᱱ ᱡᱟᱯᱚᱱ ᱢᱟᱱᱮ ᱟᱵᱚᱣᱟᱜ ᱪᱤᱠᱟᱹᱭᱟᱞᱤᱧ ᱱᱤᱛᱳᱜ ᱠᱷᱮᱛᱤ ᱵᱟᱲᱤ ᱨᱮ ᱟᱹᱰᱤ ᱠᱚᱥᱴᱚ ᱫᱟᱜ ᱨᱮᱱᱟᱜ ᱴᱷᱤᱠᱟᱹᱱ ᱵᱟᱝ ᱪᱮᱫ ᱜᱮ ᱵᱟᱝ ᱛᱚ ᱟᱹᱞᱤᱧ ᱪᱮᱫ ᱞᱮᱠᱟ ᱨᱮᱫᱚ ᱡᱤᱣᱤ ᱜᱤᱫᱟᱹᱨ ᱯᱤᱫᱟᱹᱨ ᱠᱚ ᱪᱮᱫ ᱞᱮᱠᱟ ᱨᱤᱞᱤᱧ ᱦᱟᱨᱟ ᱠᱚᱣᱟ ᱟᱹᱰᱤ ᱠᱚᱥᱴᱚ ᱛᱮ ᱜᱤᱫᱟᱹᱨ ᱯᱤᱫᱟᱹᱨ ᱠᱚᱞᱤᱧ ᱦᱟᱨᱟ ᱠᱮᱫ ᱠᱚᱣᱟ ᱡᱟᱦᱟᱸ ᱞᱮᱠᱟᱜᱮ